ᱦᱚᱸ ᱦᱚᱸ ᱦᱚᱸ ᱡᱚᱸᱦᱟᱨ ᱢᱟᱥᱮ ᱚᱠᱟ ᱠᱷᱚᱱᱟᱜ ᱵᱮᱱ ᱞᱟᱹᱭᱮᱫᱼᱟ ᱟᱪᱪᱷᱟ ᱟᱪᱪᱷᱟ ᱟᱪᱪᱷᱟ ᱜᱚᱝᱠᱮ ᱟᱹᱰᱤ ᱟᱹᱰᱤ ᱥᱟᱨᱦᱟᱣ ᱢᱟᱥᱮ ᱪᱮᱫ ᱵᱮᱱ ᱞᱟᱹᱭᱮᱫᱼᱟ

ᱦᱳᱭ ᱦᱚᱸ ᱚᱱᱟ ᱵᱚᱸᱜᱟ ᱵᱩᱨᱩ ᱠᱚᱫᱚ ᱚᱵᱚᱥᱥᱚ ᱟᱞᱮᱭᱟᱜ ᱮᱞᱟᱠᱟ ᱠᱚᱨᱮᱫᱚ ᱴᱷᱤᱠ ᱜᱮ ᱪᱟᱞᱟᱜ ᱠᱟᱱᱟ ᱡᱮᱢᱚᱱ ᱡᱟᱦᱮᱨ ᱠᱚᱨᱮ ᱵᱚᱸᱜᱟᱜ ᱟᱨ ᱱᱚᱣᱟ ᱚᱲᱟᱜ ᱠᱚᱨᱮᱱᱟᱜ ᱵᱚᱸᱜᱟ ᱢᱟ ᱛᱟᱵᱚᱱ ᱵᱷᱤᱛᱟᱹᱨ ᱵᱚᱸᱜᱟ ᱟᱠᱷᱲᱟ ᱵᱚᱸᱜᱟ ᱦᱳᱭ ᱦᱳᱭ ᱟᱨ ᱱᱚᱣᱟ ᱡᱟᱦᱮᱨ ᱠᱚᱨᱮ ᱦᱚᱸ ᱱᱟᱯᱟᱭ ᱜᱮ ᱵᱚᱸᱜᱟ ᱵᱩᱨᱩᱜ ᱠᱟᱱᱟ ᱡᱟᱦᱟᱸ ᱠᱚ ᱫᱚ ᱡᱟᱦᱮᱨ ᱨᱮᱜᱮ ᱵᱚᱱ ᱵᱚᱸᱜᱟᱭᱟ ᱟᱨ ᱢᱟᱜᱽ ᱥᱤᱢ ᱠᱷᱚᱱ ᱡᱟᱦᱟᱱᱟᱜ ᱵᱚ ᱱᱤᱨᱱᱚᱭᱟᱠᱟᱫ ᱫᱚ ᱚᱱᱟ ᱫᱤᱱ ᱨᱮᱜᱮ ᱵᱚᱸᱜᱟᱜ ᱠᱟᱱᱟ ᱟᱨ ᱱᱟᱭᱠᱮ ᱵᱟᱵᱟ ᱠᱚᱦᱚᱸ ᱚᱱᱠᱟᱱ ᱱᱤᱨᱵᱟᱨ ᱨᱮᱜᱮ ᱢᱮᱱᱟᱜ ᱠᱚᱣᱟ ᱦᱳᱭ ᱟᱨ ᱱᱚᱣᱟ ᱵᱩᱨᱩ ᱵᱚᱸᱜᱟ ᱠᱚᱦᱚᱸ ᱦᱚᱸ ᱦᱳᱭ ᱵᱟᱝᱟ ᱱᱤᱛᱳᱜ ᱫᱚ ᱟᱞᱮ ᱯᱟᱦᱴᱟ ᱢᱟᱹᱡᱷᱤ ᱠᱚᱠᱚ ᱦᱟᱸᱜ ᱡᱚᱛᱚ ᱜᱮᱠᱚ ᱥᱚᱡᱷᱮ ᱜᱮᱭᱟ ᱱᱚᱜᱼᱚᱭ ᱵᱩᱨᱩ ᱵᱚᱸᱜᱟ ᱠᱚᱦᱚᱸ ᱥᱟᱢᱟᱝ ᱟᱠᱟᱱᱟ ᱟᱨ ᱱᱟᱯᱟᱭ ᱜᱮ ᱥᱮᱫᱟᱭ ᱞᱮᱠᱟᱜᱮ ᱟᱹᱱᱼᱟᱹᱨᱤ ᱠᱟᱛᱮᱫ ᱫᱷᱤᱨᱮᱜ ᱠᱟᱱᱟ ᱟᱨ ᱵᱩᱨᱩ ᱵᱚᱸᱜᱟ ᱠᱚᱦᱚᱸ ᱵᱩᱨᱩ ᱨᱮ ᱱᱟᱯᱟᱭ ᱛᱮᱵᱚ ᱞᱮᱠᱪᱟᱨᱮᱫ ᱠᱚᱣᱟ ᱦᱳᱭ ᱟᱫᱚ ᱪᱮᱫᱞᱮᱠᱟ ᱟᱞᱮ ᱥᱮᱱ ᱯᱮ ᱥᱮᱴᱮᱨᱚᱜ ᱛᱟᱵᱚᱱᱟ ᱥᱮ ᱠᱷᱟᱹᱞᱤ ᱚᱱᱟ ᱵᱚᱸᱜᱟ ᱴᱷᱮᱱ ᱜᱮ ᱟᱪᱪᱷᱟ ᱟᱪᱪᱷᱟ ᱦᱚᱸ ᱦᱚᱸ ᱱᱚᱜᱼᱚ ᱱᱚᱣᱟ ᱜᱚ ᱥᱟᱬᱮ ᱵᱚᱸᱜᱟ ᱠᱚᱦᱚᱸ ᱛᱟᱵᱚᱱ ᱢᱟ ᱠᱟᱹᱴᱤᱡ ᱚᱱᱛᱮᱼᱱᱚᱛᱮ ᱵᱟᱲᱟᱜ ᱠᱟᱱᱟ ᱛᱤᱱᱟᱹᱜ ᱜᱟᱱ ᱟᱹᱛᱩ ᱨᱮ ᱟᱫᱚ ᱚᱱᱟ ᱠᱚᱦᱚᱸ ᱵᱚ ᱥᱚᱡᱷᱮᱭᱟ ᱦᱳᱭ ᱦᱳᱭ ᱦᱳᱭ ᱚᱱᱠᱟ ᱜᱮ ᱦᱟᱸᱜ ᱵᱚ ᱨᱤᱠᱟᱹ ᱠᱟᱜᱼᱟ ᱦᱳᱭ ᱛᱤᱨᱤᱥ ᱡᱚᱱ ᱴᱷᱤᱠ ᱜᱮᱭᱟ ᱦᱳᱭ ᱦᱚᱸ ᱦᱳᱭ ᱟᱫᱚ ᱛᱚᱵᱮ ᱟᱞᱮᱭᱟᱜ ᱵᱚᱸᱜᱟ ᱛᱷᱟᱱ ᱡᱟᱦᱟᱸ ᱡᱟᱦᱮᱨ ᱦᱟᱸᱜ ᱠᱚ ᱢᱮᱱᱮᱫᱼᱟ ᱚᱱᱟᱨᱮ ᱰᱮᱨᱟ ᱮᱴᱮᱫ ᱥᱮ ᱡᱷᱟᱹᱱᱴᱤ ᱮᱴᱮᱫ ᱫᱚ ᱵᱟᱹᱱᱩᱜ ᱟᱠᱟᱱᱟ ᱚᱱᱟᱜᱮ ᱟᱫᱚ ᱥᱚᱨᱠᱟᱨ ᱥᱮᱱ ᱪᱮᱫᱞᱮᱠᱟ ᱵᱚ ᱫᱟᱵᱤ ᱞᱮᱠᱷᱟᱱ ᱱᱟᱯᱟᱭ ᱠᱚᱜᱼᱟ ᱦᱩᱱᱟᱹᱝ ᱟᱪᱪᱷᱟ ᱴᱷᱤᱠᱜᱮᱭᱟ ᱛᱟᱦᱞᱮ ᱚᱱᱠᱟ ᱜᱮ ᱦᱚᱸᱜᱼᱚᱭ ᱦᱚᱲ ᱠᱚ ᱴᱷᱮᱱ ᱞᱟᱹᱭ ᱦᱩᱭᱩᱜᱼᱟ ᱦᱳᱭ ᱟᱪᱪᱷᱟ ᱟᱪᱪᱷᱟ ᱟᱪᱪᱷᱟ ᱴᱷᱤᱠᱜᱮᱭᱟ ᱛᱟᱦᱞᱮ ᱚᱱᱟ ᱪᱮᱥᱴᱟᱭ ᱦᱩᱭᱩᱜᱼᱟ ᱟᱪᱪᱷᱟ ᱴᱷᱤᱠᱜᱮᱭᱟ ᱴᱷᱤᱠᱜᱮᱭᱟ ᱢᱟ ᱡᱚᱸᱦᱟᱨ ᱟᱪᱪᱷᱟ